ᱛᱤᱦᱤᱧ ᱡᱟᱦᱟᱸ ᱫᱷᱚᱨᱚᱢ ᱨᱮ ᱢᱤᱱᱟᱹᱧᱟ ᱚᱱᱟ ᱫᱚ ᱥᱟᱨᱱᱟ ᱫᱷᱚᱨᱚᱢ ᱠᱟᱱᱟ ᱥᱟᱨᱱᱟ ᱫᱷᱚᱨᱚᱢ ᱨᱮᱫᱚ ᱥᱟᱱᱛᱟᱲ ᱥᱩᱢᱩᱝ ᱫᱚ ᱵᱟᱝᱟ ᱟᱹᱰᱤ ᱞᱮᱠᱟᱱ ᱟᱹᱫᱤᱵᱟᱹᱥᱤ ᱦᱚᱸ ᱥᱟᱨᱱᱟ ᱫᱷᱚᱨᱚᱢ ᱠᱚ ᱞᱟᱹᱭᱳᱜᱼᱟ ᱟᱫᱚ ᱱᱚᱰᱮ ᱟᱵᱚ ᱵᱷᱟᱨᱚᱛ ᱫᱤᱥᱚᱢ ᱨᱮ ᱥᱟᱨᱱᱟ ᱫᱷᱚᱨᱚᱢ ᱠᱳᱰ ᱫᱚ ᱵᱟᱹᱱᱩᱜ ᱨᱮᱦᱚᱸ ᱦᱤᱱᱫᱩ ᱢᱩᱥᱞᱤᱢ ᱥᱤᱠᱷ ᱤᱥᱟᱭ ᱵᱳᱫᱽᱫᱷᱚ ᱡᱚᱭᱱᱚ ᱫᱷᱚᱨᱚᱢ ᱢᱮᱱᱟᱜ ᱨᱮᱦᱚᱸ ᱜᱮ ᱥᱟᱨᱱᱟ ᱫᱷᱚᱨᱚᱢ ᱨᱮᱱ ᱦᱚᱲ ᱦᱚᱸ ᱟᱹᱰᱤ ᱛᱮᱫ ᱜᱮᱵᱚᱱ ᱰᱷᱮᱨᱟ ᱟᱫᱚ ᱱᱚᱣᱟ ᱫᱷᱚᱨᱚᱢ ᱨᱮᱱ ᱦᱚᱲ ᱫᱚ ᱢᱩᱴᱷᱟᱹᱱ ᱵᱚᱸᱜᱟ ᱠᱚᱫᱚ ᱵᱟᱝ ᱵᱚᱱ ᱥᱮᱵᱟ ᱠᱚᱣᱟ ᱟᱨ ᱢᱩᱴᱷᱟᱹᱱ ᱵᱚᱸᱜᱟ ᱥᱮᱵᱟ ᱴᱷᱮᱱ ᱪᱟᱞᱟᱜ ᱦᱚᱸ ᱵᱟᱝ ᱞᱟᱹᱠᱛᱤᱜᱼᱟ ᱟᱵᱚ ᱥᱟᱨᱱᱟ ᱫᱷᱚᱨᱚᱢ ᱦᱚᱲ ᱫᱚ ᱥᱟᱪᱟᱨᱦᱮᱫ ᱜᱮᱵᱚ ᱵᱚᱸᱜᱟᱣᱟᱜᱼᱟ ᱟᱨ ᱥᱟᱪᱟᱨᱦᱮᱫ ᱵᱚᱸᱜᱟ ᱨᱮ ᱡᱟᱦᱟᱸ ᱛᱤᱱᱟᱹᱜ ᱥᱟᱹᱠᱟᱹᱭᱟᱹᱛ ᱢᱮᱱᱟᱜᱼᱟ ᱚᱱᱟ ᱫᱚ ᱟᱵᱚ ᱟᱹᱫᱤᱵᱟᱹᱥᱤ ᱟᱨ ᱵᱟᱝᱢᱟ ᱥᱟᱨᱱᱟ ᱫᱷᱚᱨᱚᱢ ᱨᱮᱱ ᱦᱚᱲ ᱜᱮᱵᱚᱱ ᱵᱟᱲᱟᱭ ᱫᱟᱲᱮᱭᱟᱜᱼᱟ ᱢᱩᱴᱷᱟᱹᱱ ᱵᱚᱸᱜᱟ ᱫᱚ ᱟᱵᱚ ᱥᱟᱨᱱᱟ ᱫᱷᱚᱨᱚᱢ ᱠᱚ ᱥᱮᱵᱟ ᱪᱮᱫ ᱠᱷᱟᱹᱛᱤᱨ ᱵᱟᱝ ᱞᱟᱹᱠᱛᱤᱜᱼᱟ ᱢᱩᱴᱷᱟᱹᱱ ᱵᱚᱸᱜᱟ ᱫᱚ ᱟᱵᱚ ᱢᱩᱴᱷᱟᱹᱱ ᱵᱚᱱ ᱮᱢᱟ ᱠᱚᱣᱟ ᱟᱨ ᱟᱵᱚ ᱵᱚᱱ ᱵᱚᱸᱜᱟ ᱟᱠᱚᱣᱟ ᱟᱨ ᱟᱵᱚᱨᱮᱱ ᱫᱚ ᱚᱱᱠᱟ ᱫᱚ ᱵᱟᱝᱟ ᱥᱟᱪᱟᱨᱦᱮᱫ ᱡᱟᱦᱟᱸ ᱚᱱᱟ ᱫᱚ ᱪᱟᱸᱫᱚ ᱵᱚᱸᱜᱟ ᱜᱮ ᱥᱤᱨᱡᱚᱱ ᱟᱠᱟᱫᱼᱟᱭ ᱟᱨ ᱚᱱᱟ ᱪᱟᱸᱫᱚ ᱵᱚᱸᱜᱟ ᱥᱤᱨᱡᱚᱱᱟᱜ ᱜᱮ ᱟᱵᱚ ᱵᱚᱱ ᱥᱮᱵᱟ ᱫᱮᱵᱟᱭᱟ ᱟᱵᱚ ᱵᱚᱱ ᱥᱮᱵᱟ ᱫᱮᱵᱟᱭᱟ ᱟᱨ ᱚᱸᱰᱮ ᱠᱷᱚᱱ ᱟᱹᱰᱤ ᱜᱟᱱ ᱥᱟᱹᱠᱤᱭᱟᱹᱛ ᱵᱚᱱ ᱧᱟᱢᱟ ᱥᱟᱹᱠᱤᱭᱟᱹᱛ ᱫᱚ ᱚᱱᱠᱟ ᱢᱮᱫ ᱛᱮᱫᱚ ᱵᱟᱝ ᱧᱮᱞᱚᱜᱼᱟ ᱚᱱᱟ ᱫᱚ ᱟᱹᱭᱠᱟᱹᱜᱼᱟ

ᱚᱱᱟ ᱟᱹᱭᱠᱟᱹᱣ ᱜᱮ ᱟᱵᱚᱣᱟᱜ ᱢᱚᱱᱮ ᱯᱟᱹᱛᱭᱟᱹᱣ ᱟᱠᱟᱫ ᱟᱭ ᱞᱟᱦᱟ ᱠᱷᱚᱱᱟᱜ ᱟᱨ ᱚᱱᱟ ᱜᱮ ᱟᱵᱚᱨᱮᱱ ᱦᱟᱯᱲᱟᱢ ᱴᱷᱮᱡ ᱠᱚᱨᱮ ᱠᱷᱚᱱ ᱵᱚᱱ ᱧᱮᱞ ᱪᱮᱫ ᱟᱹᱜᱩ ᱟᱠᱟᱫᱼᱟᱵᱚᱱ ᱛᱚᱵᱮ ᱚᱱᱟ ᱫᱷᱚᱨᱚᱢ ᱨᱮ ᱪᱟᱸᱜᱟ ᱫᱚ ᱵᱟᱹᱱᱩᱜᱼᱟ ᱟᱨ ᱥᱟᱨᱱᱟ ᱫᱷᱚᱨᱚᱢ ᱪᱟᱸᱜᱟ ᱞᱮᱠᱷᱟᱱ ᱫᱚ ᱡᱟᱝᱜᱟ ᱟᱹᱰᱤ ᱡᱷᱟᱹᱞ ᱫᱚ ᱵᱟᱢ ᱢᱟᱲᱟᱝ ᱫᱟᱲᱮᱭᱟᱜᱼᱟ ᱚᱱᱮ ᱵᱟᱝ ᱠᱚ ᱢᱮᱱ ᱞᱮᱠᱟ ᱠᱟᱠᱲᱟ ᱫᱚ ᱡᱟᱸᱜᱮ ᱵᱷᱩᱨᱜᱮ ᱡᱟᱝᱮ ᱢᱩᱪᱟᱹᱫ ᱞᱮᱠᱷᱟᱱ ᱫᱚ ᱟᱫᱚ ᱚᱸᱰᱮ ᱠᱷᱚᱱ ᱫᱚ ᱟᱨᱦᱚᱸ ᱧᱩᱨ ᱨᱩᱣᱟᱹᱲᱚᱜ ᱜᱮᱭᱟ ᱟᱵᱚ ᱥᱟᱨᱱᱟ ᱫᱷᱚᱨᱚᱢ ᱵᱟᱹᱜᱤ ᱠᱟᱛᱮ ᱵᱟᱹᱱᱣᱟᱹ ᱵᱩᱠᱲᱤ ᱡᱩᱜᱽ ᱫᱚ ᱦᱟᱨᱢᱚᱱᱤ ᱫᱷᱚᱨᱚᱢ ᱟᱹᱰᱤ ᱜᱟᱱ ᱥᱟᱱᱛᱟᱲ ᱟᱨ ᱵᱟᱝᱢᱟ ᱟᱹᱫᱤᱵᱟᱹᱥᱤ ᱠᱚ ᱥᱟᱨᱱᱟ ᱫᱷᱚᱨᱚᱢ ᱪᱷᱟᱲᱟ ᱠᱟᱛᱮ ᱵᱚᱱ ᱜᱚᱭᱚᱱᱚᱜ ᱠᱟᱱᱟ ᱢᱮᱱᱠᱷᱟᱱ ᱩᱱᱠᱩ ᱟᱠᱚ ᱥᱩᱠ ᱵᱟᱝ ᱛᱮ ᱟᱨᱦᱚᱸ ᱥᱟᱨᱱᱟ ᱫᱷᱚᱨᱚᱢ ᱛᱮᱠᱚ ᱦᱮᱡ ᱨᱩᱣᱟᱹᱲᱚᱜ ᱠᱟᱱᱟ ᱟᱵᱚ ᱥᱟᱨᱱᱟ ᱫᱷᱚᱨᱚᱢ ᱨᱮ ᱟᱱᱟᱴ ᱮᱸᱴᱠᱮᱴᱚᱬᱮ ᱫᱚ ᱛᱤᱥ ᱦᱚᱸ ᱵᱟᱝ ᱧᱮᱞᱧᱟᱢ ᱟᱠᱟᱱᱟ ᱟᱨ ᱥᱟᱨᱱᱟ ᱫᱷᱚᱨᱚᱢ ᱡᱟᱦᱟᱸᱭ ᱵᱟᱭ ᱢᱟᱱᱟᱣ ᱵᱟᱛᱟᱣᱟ ᱩᱱᱤ ᱴᱷᱮᱱ ᱜᱮ ᱟᱱᱟᱴ ᱮᱸᱴᱠᱮᱴᱚᱲᱮ ᱫᱚ ᱦᱤᱡᱩᱜᱼᱟ ᱚᱱᱟᱛᱮ ᱤᱧᱤᱧ ᱢᱮᱱᱟ ᱢᱟᱨᱟᱝ ᱵᱩᱨᱩᱢ ᱧᱮᱞᱮ ᱠᱷᱟᱱ ᱫᱚ ᱥᱟᱨᱱᱟ ᱯᱟᱸᱡᱟᱭ ᱢᱮ ᱥᱟᱶᱛᱟ ᱥᱩᱥᱟᱹᱨ ᱥᱟᱱᱟᱢ ᱠᱷᱟᱱ ᱫᱚ ᱵᱩᱞᱩᱜ ᱵᱷᱟᱹᱜᱤᱭ ᱢᱮ ᱚᱱᱠᱟ ᱞᱮᱠᱟᱱ ᱠᱟᱛᱷᱟ ᱥᱟᱨᱱᱟ ᱫᱷᱚᱨᱚᱢᱟᱜ ᱞᱮᱜᱽ ᱱᱮᱢᱟᱪᱟᱨ ᱟᱹᱰᱤ ᱮᱴᱟᱜ ᱫᱷᱚᱨᱚᱢ ᱠᱚᱨᱮ ᱠᱷᱚᱱᱟᱜ ᱫᱚ ᱟᱹᱰᱤ ᱡᱩᱫᱟᱹ ᱜᱮᱭᱟ ᱟᱵᱚ ᱫᱚ ᱚᱠᱟᱨᱮ ᱫᱚᱝ ᱠᱚ ᱮᱱᱮᱡ ᱠᱟᱱᱟ ᱚᱠᱟᱨᱮ ᱞᱟᱜᱽᱬᱮ ᱠᱚ ᱮᱱᱮᱡ ᱠᱟᱱᱟ ᱡᱟᱦᱟᱸ ᱨᱮᱜᱮ ᱡᱟᱦᱟᱱᱟᱜ ᱦᱩᱭᱩᱜ ᱠᱟᱱᱟ ᱟᱹᱰᱤ ᱥᱟᱺᱜᱤᱧ ᱠᱷᱚᱱᱟᱜ ᱦᱚᱸᱵᱚᱱ ᱴᱷᱤᱠᱟᱹᱭᱟ ᱡᱮ ᱱᱚᱰᱮ ᱫᱚ ᱱᱚᱣᱟ ᱦᱩᱭᱩᱜ ᱠᱟᱱᱟ ᱟᱵᱚᱣᱟᱜ ᱟᱹᱰᱤ ᱞᱮᱠᱟᱱ ᱮᱱᱮᱡ ᱥᱮᱨᱮᱧ ᱞᱟᱭᱼᱞᱟᱠᱪᱟᱨ ᱢᱮᱱᱟᱜᱼᱟ ᱡᱟᱦᱟᱸ ᱞᱮᱠᱟ ᱮᱱᱮᱡ ᱯᱟᱦᱴᱟ ᱛᱮ ᱡᱩᱫᱤ ᱵᱚᱱ ᱢᱮᱱᱟ ᱥᱮᱨᱮᱧ ᱯᱟᱦᱴᱟ ᱛᱮᱵᱚ ᱢᱮᱱᱟ ᱫᱚᱝ ᱞᱟᱜᱽᱬᱮ ᱨᱤᱡᱷᱟᱹ ᱰᱟᱱᱴᱟ ᱫᱟᱸᱥᱟᱭ ᱠᱟᱨᱟᱢ ᱰᱟᱦᱟᱨ ᱵᱟᱦᱟ ᱯᱟᱛᱟ ᱫᱚᱜᱮᱲ ᱟᱨᱦᱚᱸ ᱯᱟᱹᱨᱭᱟᱹ ᱠᱚ ᱚᱱᱠᱟ ᱞᱮᱠᱟᱛᱮ ᱟᱨᱦᱚᱸ ᱛᱟᱵᱚ ᱢᱮᱱᱟᱜᱼᱟ ᱨᱩ ᱨᱟᱦᱟ ᱞᱟᱹᱜᱤᱫ ᱛᱮ ᱥᱟᱠᱣᱟ ᱛᱤᱨᱭᱳ ᱵᱟᱱᱟᱢ ᱛᱩᱢᱫᱟᱜ ᱴᱟᱢᱟᱠ ᱪᱚᱲᱪᱚᱲᱤ ᱜᱷᱩᱲᱤ ᱜᱷᱚᱱᱴᱟ ᱨᱮᱜᱽᱲᱟ ᱟᱨᱦᱚᱸ ᱮᱢᱟᱱᱚᱜᱼᱟ ᱠᱚ ᱟᱨ ᱥᱮᱨᱣᱟ ᱨᱮᱦᱚᱸ ᱚᱱᱠᱟ ᱜᱮ ᱢᱮᱱᱟᱜᱼᱟ ᱥᱮᱨᱣᱟ ᱫᱚ ᱚᱠᱟ ᱵᱚᱱ ᱢᱮᱛᱟᱜᱼᱟ ᱡᱟᱦᱟᱸ ᱵᱚᱸᱜᱟ ᱞᱟᱛᱟᱨ ᱛᱮ ᱵᱚᱸᱜᱟ ᱵᱩᱨᱩ ᱟᱨ ᱥᱮᱨᱣᱟ ᱫᱚ ᱡᱩᱫᱟᱹ ᱜᱮᱭᱟ ᱥᱮᱨᱣᱟ ᱫᱚ ᱵᱚᱸᱜᱟ ᱞᱟᱛᱟᱨ ᱛᱮ ᱡᱟᱦᱟᱸ ᱵᱚ ᱠᱟᱹᱢᱤᱭᱟ ᱢᱮᱱᱫᱚ ᱡᱟᱦᱟᱸ ᱰᱟᱹᱝᱨᱤ ᱠᱷᱩᱱᱴᱟᱹᱣ ᱞᱮᱠᱟᱱᱟᱜ ᱠᱚ ᱚᱱᱟ ᱠᱚᱫᱚ ᱥᱮᱨᱣᱟ ᱵᱚᱱ ᱢᱮᱛᱟᱜᱼᱟ ᱟᱵᱚᱣᱟᱜ ᱫᱷᱚᱨᱚᱢ ᱨᱮ ᱡᱟᱦᱟᱸ ᱢᱮᱱᱟᱜ ᱠᱚᱣᱟ ᱩᱱᱠᱩ ᱫᱚ ᱟᱵᱚᱣᱟᱜ ᱠᱷᱚᱱ ᱥᱟᱦᱟ ᱵᱟᱝ ᱞᱟᱹᱠᱛᱤᱜᱼᱟ ᱟᱨ ᱮᱴᱟᱜ ᱫᱷᱚᱨᱚᱢ ᱨᱮᱱ ᱦᱚᱸ ᱟᱵᱚ ᱫᱷᱚᱨᱚᱢ ᱛᱮ ᱦᱤᱡᱩᱜ ᱥᱟᱱᱟᱭᱮᱫ ᱠᱚᱣᱟ ᱩᱱᱠᱩ ᱦᱚᱸ ᱟᱵᱚ ᱫᱷᱚᱨᱚᱢ ᱛᱮ ᱦᱤᱡᱩᱜ ᱫᱚ ᱢᱟᱱᱟ ᱜᱮᱭᱟ ᱚᱱᱟ ᱜᱮ ᱡᱩᱫᱟᱹ ᱫᱚ ᱡᱟᱹᱛᱤ ᱟᱨ ᱫᱷᱚᱨᱚᱢ ᱫᱚ ᱛᱟᱵᱚᱱ ᱫᱚ ᱡᱩᱫᱟᱹ ᱡᱩᱫᱟᱹ ᱜᱮᱭᱟ ᱦᱚᱲᱢᱚ ᱟᱨ ᱦᱚᱲ ᱫᱚᱵᱚᱱ ᱢᱤᱫ ᱜᱮ ᱨᱮᱦᱚᱸ ᱛᱚᱵᱮ ᱟᱵᱚ ᱫᱚ ᱟᱵᱚᱣᱟᱜ ᱜᱮᱵᱚᱱ ᱵᱟᱧᱪᱟᱣᱟ ᱟᱨ ᱟᱵᱚ ᱜᱮ ᱵᱟᱧᱪᱟᱣ ᱛᱮ ᱦᱩᱭ ᱟᱵᱚᱱᱟ ᱛᱚᱵᱮ ᱜᱩᱨᱩ ᱜᱚᱢᱠᱮ ᱛᱟᱹᱠᱤᱱ ᱡᱟᱦᱟᱸ ᱠᱤᱱ ᱢᱮᱱ ᱟᱠᱟᱫ ᱞᱮᱠᱟ ᱟᱵᱚᱣᱟᱜ ᱚᱞ ᱨᱚᱲ ᱡᱟᱹᱛᱤ ᱫᱷᱚᱨᱚᱢ ᱵᱟᱧᱪᱟᱣ ᱞᱮᱱᱠᱷᱟᱱ ᱟᱵᱚ ᱵᱚᱱ ᱵᱟᱧᱪᱟᱜᱼᱟ ᱢᱮᱱᱠᱷᱟᱱ ᱟᱵᱚ ᱚᱱᱟ ᱠᱚ ᱵᱟᱝ ᱠᱷᱟᱹᱛᱤᱨ ᱠᱟᱛᱮᱫ ᱮᱴᱟᱜ ᱦᱚᱲᱟᱜ ᱟᱹᱭᱩᱨ ᱥᱩᱛᱩᱜ ᱛᱮᱵᱚᱱ ᱜᱚᱭᱚᱱᱚᱜ ᱠᱟᱱᱟ ᱚᱱᱟ ᱠᱚᱫᱚ ᱮᱠᱟᱞ ᱢᱟᱱᱟ ᱜᱮᱭᱟ ᱪᱮᱫᱟᱜ ᱥᱮ ᱟᱵᱚᱣᱟᱜ ᱫᱚ ᱡᱚᱛᱚᱣᱟᱜ ᱜᱮ ᱡᱩᱫᱟᱹ ᱜᱮᱭᱟ ᱟᱵᱚᱣᱟᱜ ᱚᱞ ᱢᱮᱱᱟᱜᱼᱟ ᱨᱚᱲ ᱢᱮᱱᱟᱜᱼᱟ ᱫᱷᱚᱨᱚᱢ ᱦᱚᱸ ᱢᱮᱱᱟᱜᱼᱟ ᱟᱫᱚ ᱚᱞ ᱨᱚᱲ ᱫᱷᱚᱨᱚᱢ ᱡᱩᱫᱤ ᱵᱚᱱ ᱟᱫᱟ ᱮᱱᱠᱷᱟᱱ ᱟᱵᱚ ᱜᱮᱵᱚᱱ ᱟᱫ ᱩᱛᱟᱹᱨᱚᱜ ᱠᱟᱱᱟ ᱪᱮᱫ ᱞᱮᱠᱟ ᱛᱮᱵᱚᱱ ᱟᱫᱚᱜ ᱠᱟᱱᱟ ᱟᱵᱚᱣᱟᱜ ᱚᱞ ᱠᱟᱛᱷᱟ ᱡᱩᱫᱤ ᱵᱚᱱ ᱢᱮᱱᱟ ᱢᱤᱫᱴᱟᱝ ᱚᱞ ᱛᱮᱫᱚ ᱟᱵᱚᱣᱟᱜ ᱦᱟᱛᱟᱝ ᱮ ᱞᱟᱥᱮᱨᱟ ᱟᱨ ᱢᱤᱫᱴᱟᱝ ᱚᱞ ᱛᱮᱫᱚ ᱟᱵᱚᱣᱟᱜ ᱩᱯᱨᱩᱢᱮ ᱵᱟᱧᱪᱟᱜᱼᱟ ᱚᱠᱟ ᱛᱮᱫᱚ ᱚᱞᱮ ᱚᱠᱟ ᱚᱞ ᱛᱮᱫᱚ ᱟᱵᱚᱣᱟᱜ ᱦᱟᱛᱟᱝ ᱮ ᱞᱟᱥᱮᱨᱟ ᱚᱞᱪᱤᱠᱤ ᱛᱮᱫᱚ ᱟᱵᱚᱣᱟᱜ ᱦᱟᱛᱟᱝ ᱮ ᱞᱟᱥᱮᱨᱟ ᱟᱨ ᱡᱟᱦᱟᱸ ᱥᱚᱦᱚᱨᱟᱭ ᱨᱮ ᱦᱩᱲᱩ ᱢᱩᱴ ᱨᱮ ᱟᱨ ᱚᱱᱠᱟ ᱜᱮ ᱟᱨᱦᱚᱸ ᱵᱚᱱ ᱚᱞᱮᱜᱼᱟ ᱱᱚᱜ ᱚᱭ ᱜᱚᱱᱚᱝ ᱰᱟᱹᱝᱨᱤ ᱦᱚᱲᱢᱚ ᱨᱮᱦᱚᱸ ᱚᱞ ᱠᱟᱛᱮᱫ ᱜᱮᱵᱚᱱ ᱮᱢᱮᱜᱼᱟ ᱱᱚᱣᱟ ᱢᱤᱫ ᱞᱮᱠᱟᱱ ᱚᱞ ᱠᱟᱱᱟ ᱱᱚᱣᱟ ᱠᱚ ᱢᱮᱱᱠᱷᱟᱱ ᱱᱤᱛᱳᱜ ᱫᱚ ᱟᱫ ᱤᱫᱤᱜ ᱠᱟᱱᱟ ᱨᱚᱲ ᱨᱚᱲ ᱦᱚᱸ ᱟᱵᱚ ᱱᱚᱝᱠᱟ ᱵᱚᱱ ᱥᱤᱠᱷᱤᱛ ᱮᱱᱟ ᱱᱤᱛᱳᱜ ᱟᱵᱚᱣᱟᱜ ᱨᱚᱲ ᱛᱮᱜᱮᱵᱚᱱ ᱟᱫᱚᱜ ᱠᱟᱱᱟ ᱦᱤᱱᱫᱤ ᱤᱝᱞᱤᱥ ᱩᱲᱤᱭᱟ ᱵᱟᱝᱞᱟ ᱛᱟᱢᱤᱞ ᱛᱮᱞᱮᱜᱩ ᱠᱟᱱᱟᱰᱟ ᱢᱟᱞᱟᱭᱟᱞᱚᱢ ᱟᱹᱰᱤ ᱞᱮᱠᱟᱱᱟᱜ ᱛᱮᱵᱚᱱ ᱨᱚᱲ ᱠᱟᱱᱟ ᱟᱨ ᱢᱤᱫ ᱞᱮᱠᱟ ᱫᱚ ᱱᱚᱝᱠᱟ ᱟᱫᱚᱜ ᱠᱟᱱᱟ ᱟᱵᱚ ᱦᱚᱲ ᱱᱩᱱᱟᱹᱜ ᱵᱚᱱ ᱥᱤᱠᱷᱤᱛ ᱮᱱᱟ ᱟᱭᱚ ᱵᱟᱵᱟ ᱦᱚᱸ ᱵᱟᱵᱚᱱ ᱴᱷᱤᱠᱟᱹᱭᱮᱫ ᱠᱤᱱᱟ ᱵᱟᱵᱟ ᱡᱩᱫᱤ ᱡᱟᱹᱥᱛᱤ ᱦᱟᱲᱟᱢ ᱮᱱᱟᱭ ᱩᱱᱤ ᱪᱮᱫ ᱵᱚᱱ ᱢᱮᱛᱟᱭ ᱠᱟᱱᱟ ᱵᱟᱝᱟ ᱩᱱᱤ ᱦᱟᱲᱟᱢᱮ ᱚᱠᱟᱭᱮᱱᱟ ᱩᱢᱩᱜ ᱦᱚᱸ ᱵᱟᱭ ᱴᱷᱤᱠᱟᱹᱭᱟ ᱟᱭᱚ ᱡᱩᱫᱤ ᱡᱟᱹᱥᱛᱤ ᱵᱩᱲᱦᱤ ᱮᱱᱟᱭ ᱩᱱᱤ ᱪᱮᱫ ᱵᱚᱱ ᱢᱮᱱᱮᱜᱼᱟ ᱵᱟᱝᱟ ᱱᱩᱭ ᱵᱩᱲᱦᱤ ᱢᱟ ᱨᱟᱱ ᱡᱚᱢ ᱦᱚᱸ ᱵᱟᱭ ᱴᱷᱤᱠᱟᱹᱭᱟ ᱮᱱᱠᱷᱟᱱ ᱚᱸᱰᱮ ᱦᱚᱸ ᱢᱤᱫᱴᱟᱝ ᱨᱚᱲ ᱟᱫᱚᱜ ᱠᱟᱱᱟ ᱟᱫᱚ ᱚᱱᱠᱟ ᱜᱮ ᱟᱵᱚ ᱫᱷᱚᱨᱚᱢ ᱨᱮᱭᱟᱜ ᱠᱟᱛᱷᱟ ᱦᱚᱸ ᱟᱵᱚ ᱥᱟᱨᱱᱟ ᱫᱷᱚᱨᱚᱢ ᱨᱮᱱ ᱦᱚᱲ ᱟᱹᱰᱤᱜᱟᱱ ᱫᱷᱚᱨᱚᱢ ᱵᱚᱱ ᱯᱟᱸᱡᱟ ᱟᱠᱟᱫᱼᱟ ᱵᱟᱱᱟᱣ ᱵᱩᱠᱲᱤ ᱡᱩᱜᱽ ᱰᱟᱦᱟᱨ ᱦᱟᱨᱢᱚᱱᱤ ᱫᱷᱚᱨᱚᱢ ᱠᱚ ᱚᱱᱠᱟ ᱜᱮ ᱟᱨᱦᱚᱸ ᱟᱵᱚ ᱵᱷᱟᱨᱚᱛ ᱫᱤᱥᱚᱢ ᱨᱮ ᱦᱤᱱᱫᱩ ᱢᱩᱥᱞᱤᱢ ᱥᱤᱠᱷ ᱤᱥᱟᱭ ᱵᱳᱫᱽᱫᱷᱚ ᱡᱚᱭᱱᱚ ᱟᱹᱰᱤ ᱜᱟᱱ ᱫᱷᱚᱨᱚᱢ ᱢᱮᱱᱟᱜᱼᱟ ᱢᱮᱱᱠᱷᱟᱱ ᱚᱱᱟ ᱠᱚ ᱵᱟᱝ ᱯᱟᱸᱡᱟ ᱠᱟᱛᱮ ᱟᱵᱚ ᱟᱵᱚᱣᱟᱜ ᱫᱷᱚᱨᱚᱢ ᱛᱟᱞᱟᱨᱮ ᱪᱮᱫ ᱞᱮᱠᱟ ᱵᱚᱱ ᱛᱟᱦᱮᱱᱟ ᱟᱨ ᱟᱵᱚᱣᱟᱜ ᱫᱷᱚᱨᱚᱢ ᱨᱮ ᱛᱤᱱᱟᱹᱜ ᱥᱚᱨᱮᱥᱟ ᱟᱵᱚᱣᱟᱜ ᱫᱷᱚᱨᱚᱢ ᱛᱤᱱᱟᱹᱜ ᱱᱟᱯᱟᱭᱟ ᱟᱵᱚᱣᱟᱜ ᱫᱷᱚᱨᱚᱢ ᱛᱤᱱᱟᱹᱜ ᱥᱟᱹᱠᱤᱭᱟᱹᱛ ᱛᱟᱵᱚᱱᱟ ᱚᱱᱟ ᱫᱚ ᱟᱵᱚ ᱫᱷᱚᱨᱚᱢ ᱨᱮᱱ ᱦᱚᱲ ᱜᱮᱵᱚᱱ ᱵᱟᱲᱟᱭ ᱫᱟᱲᱮᱭᱟᱜᱼᱟ ᱟᱨ ᱮᱴᱟᱜ ᱫᱷᱚᱨᱚᱢ ᱨᱮᱫᱚ ᱚᱱᱮ ᱞᱟᱦᱟᱨᱮ ᱞᱟᱭᱤᱱ ᱞᱮᱠᱟ ᱚᱱᱟ ᱫᱚ ᱢᱤᱫᱴᱟᱝ ᱫᱷᱚᱨᱚᱢ ᱫᱚ ᱵᱟᱝ ᱠᱟᱱᱟ ᱚᱱᱟ ᱫᱚ ᱢᱤᱫᱴᱟᱝ ᱥᱚᱝᱜᱚᱴᱷᱚᱱ ᱠᱟᱱᱟ ᱟᱠᱚ ᱟᱹᱰᱤ ᱜᱟᱱ ᱥᱚᱝᱜᱚᱴᱷᱚᱱ ᱠᱚ ᱵᱮᱱᱟᱣ ᱟᱠᱟᱫᱼᱟ ᱟᱨ ᱟᱹᱰᱤ ᱜᱟᱱ ᱫᱷᱚᱨᱚᱢ ᱦᱚᱸᱠᱚ ᱵᱮᱱᱟᱣ ᱟᱠᱟᱫᱼᱟ ᱟᱠᱚᱣᱟᱜ ᱡᱩᱫᱤ ᱵᱚᱱ ᱧᱮᱞᱟ ᱢᱤᱫᱴᱟᱝ ᱟᱛᱳ ᱨᱮ ᱢᱚᱬᱮ ᱜᱚᱴᱟᱱ ᱛᱩᱨᱩᱭ ᱜᱚᱴᱟᱱ ᱡᱟᱦᱟᱸ ᱛᱤᱱᱟᱹᱜ ᱠᱚ ᱤᱪᱷᱟᱹᱭᱟ ᱩᱱᱟᱹᱜ ᱜᱮ ᱢᱤᱫᱴᱟᱝ ᱟᱛᱳ ᱨᱮ ᱢᱚᱱᱫᱤᱨ ᱠᱚ ᱵᱮᱱᱟᱣ ᱫᱟᱲᱮᱭᱟᱜᱼᱟ ᱟᱨ ᱟᱵᱚ ᱥᱟᱨᱱᱟ ᱫᱷᱚᱨᱚᱢ ᱦᱚᱲ ᱫᱚ ᱢᱤᱫᱴᱟᱝ ᱟᱛᱳ ᱨᱮ ᱢᱤᱫᱴᱟᱝ ᱡᱟᱦᱮᱨ ᱢᱤᱫᱴᱟᱝ ᱟᱛᱳ ᱨᱮ ᱢᱤᱫᱴᱟᱝ ᱢᱟᱺᱡᱷᱤ

ᱩᱱᱠᱩ ᱜᱮᱠᱚ ᱥᱮᱵᱟ ᱫᱮᱵᱟᱭᱟ ᱩᱱᱠᱩᱣᱟᱜ ᱛᱚᱝᱜᱮ ᱨᱮ ᱩᱱᱠᱩᱣᱟᱜ ᱛᱟᱭᱚᱢ ᱯᱟᱹᱪᱷᱞᱟᱹ ᱨᱮ ᱟᱹᱰᱤ ᱜᱟᱱ ᱚᱱᱠᱟ ᱜᱮ ᱟᱨᱦᱚᱸ ᱢᱚᱬᱮ ᱠᱚᱠᱚ ᱛᱟᱦᱮᱱᱟ ᱟᱨ ᱫᱤᱠᱩ ᱢᱚᱱᱫᱤᱨ ᱠᱚᱨᱮ ᱵᱚᱱ ᱧᱮᱞ ᱟᱠᱟᱫ ᱜᱮᱭᱟ ᱚᱸᱰᱮ ᱫᱚ ᱵᱟᱢᱲᱮ ᱜᱮ ᱵᱚᱸᱜᱟᱭᱟᱭ

ᱚᱱᱟ ᱫᱚ ᱟᱯᱱᱟᱨ ᱫᱚ ᱠᱷᱟᱹᱞᱤ ᱤᱫᱤ ᱠᱟᱛᱮ ᱪᱟᱞᱟᱜ ᱢᱮ ᱟᱨ ᱟᱯᱱᱟᱨ ᱫᱚ ᱚᱸᱰᱮ ᱫᱚ ᱵᱟᱭ ᱵᱚᱸᱜᱟ ᱦᱚᱪᱚ ᱟᱢᱟ ᱛᱚ ᱚᱱᱠᱟ ᱞᱮᱠᱟ ᱠᱟᱛᱷᱟ ᱟᱵᱚᱣᱟᱜ ᱱᱟᱜᱟᱢ ᱦᱚᱸ ᱚᱱᱠᱟ ᱜᱮ ᱟᱹᱰᱤ ᱡᱩᱫᱟᱹ ᱜᱮᱭᱟ ᱱᱟᱜᱟᱢ ᱢᱮᱱ ᱞᱮᱠᱷᱟᱱ ᱟᱵᱚᱣᱟᱜ ᱥᱟᱶᱦᱮᱫ ᱱᱟᱜᱟᱢ ᱡᱟᱹᱛᱤ ᱱᱟᱜᱟᱢ ᱜᱩᱨᱩ ᱵᱤᱨ ᱠᱚᱣᱟᱜ ᱱᱟᱜᱟᱢ ᱢᱮᱱᱟᱜᱼᱟ ᱟᱫᱚ ᱚᱱᱟ ᱱᱟᱜᱟᱢ

ᱡᱩᱫᱟᱹ ᱡᱩᱫᱟᱹ ᱜᱮᱭᱟ ᱡᱟᱹᱛᱤ ᱱᱟᱜᱟᱢ ᱢᱮᱱᱟᱜᱼᱟ ᱟᱵᱚ ᱡᱟᱹᱛᱤ ᱨᱮᱭᱟᱜ ᱠᱟᱛᱷᱟ ᱚᱸᱰᱮ ᱫᱚ ᱚᱠᱟ ᱞᱮᱠᱟ ᱵᱚᱱ ᱡᱚᱢ ᱧᱩᱭᱟ ᱚᱠᱟ ᱞᱮᱠᱟ ᱵᱚᱱ ᱛᱟᱦᱮᱱᱟ ᱚᱠᱟ ᱞᱮᱠᱟ ᱵᱚᱱ ᱦᱚᱨᱚᱜ ᱵᱟᱸᱫᱮᱜᱼᱟ ᱚᱠᱟ ᱞᱮᱠᱟ ᱵᱚᱱ ᱪᱷᱚᱲᱟ ᱪᱚᱯᱲᱟᱜᱼᱟ ᱡᱟᱹᱛᱤ ᱨᱮᱭᱟᱜ ᱱᱟᱜᱟᱢ ᱚᱱᱟ ᱢᱮᱱᱟᱜᱼᱟ ᱥᱟᱶᱦᱮᱸᱫ ᱨᱮ ᱟᱵᱚᱣᱟᱜ ᱟᱭᱢᱟ ᱞᱮᱠᱟᱱ ᱠᱟᱛᱷᱟ ᱢᱮᱱᱟᱜᱼᱟ ᱜᱩᱨᱩ ᱵᱤᱨ ᱠᱚᱣᱟᱜ ᱱᱟᱜᱟᱢ ᱨᱮ ᱟᱹᱰᱤ ᱞᱮᱠᱟᱱ ᱠᱟᱛᱷᱟ ᱠᱟᱹᱦᱱᱤ ᱢᱮᱱᱟᱜᱼᱟ ᱟᱵᱚᱨᱮᱱ ᱜᱩᱨᱩ ᱠᱚ ᱡᱟᱦᱟᱸ ᱟᱵᱚᱣᱟᱜ ᱚᱛ ᱦᱟᱥᱟ ᱠᱷᱟᱹᱛᱤᱨ ᱟᱵᱚᱣᱟᱜ ᱡᱟᱹᱛᱤ ᱫᱷᱚᱨᱚᱢ ᱠᱷᱟᱹᱛᱤᱨ ᱟᱹᱰᱤ ᱞᱮᱠᱟᱱ ᱠᱚ ᱞᱟᱹᱲᱦᱟᱹᱭ ᱞᱮᱜᱼᱟ ᱛᱮᱦᱮᱧ ᱚᱛ ᱦᱟᱥᱟ ᱠᱚ ᱵᱟᱧᱪᱟᱣ ᱟᱠᱟᱫ ᱵᱚᱱᱟ ᱟᱨ ᱚᱱᱟ ᱚᱛ ᱦᱟᱥᱟ ᱨᱮ ᱛᱮᱦᱮᱧ ᱟᱵᱚ ᱢᱮᱱᱟᱜ ᱟᱠᱟᱫ ᱵᱚᱱᱟ ᱢᱮᱱᱠᱷᱟᱱ ᱛᱮᱦᱮᱧ ᱟᱵᱚ ᱨᱮᱡ ᱦᱚᱪᱚᱜ ᱠᱟᱱᱟ ᱵᱚᱱ ᱮᱲᱮ ᱦᱚᱪᱚᱜ ᱠᱟᱱᱟ ᱵᱚᱱ ᱱᱚᱣᱟ ᱠᱚ ᱟᱵᱚᱣᱟᱜ ᱡᱩᱢᱤᱫ ᱵᱟᱝ ᱛᱮ

ᱟᱵᱚ ᱵᱚᱱ ᱦᱤᱴᱟᱹᱝ ᱡᱷᱟᱲᱚᱝ ᱞᱮᱱᱠᱷᱟᱱ ᱫᱚ ᱟᱵᱚ ᱡᱚᱛᱚᱣᱟᱜ ᱵᱚᱱ ᱮᱲᱮ ᱦᱚᱪᱚᱜᱼᱟ ᱱᱚᱣᱟ ᱫᱚ ᱟᱹᱰᱤ ᱥᱟᱹᱨᱤ ᱠᱟᱛᱷᱟ ᱠᱟᱱ ᱜᱮᱭᱟ

ᱥᱟᱱᱟᱢ ᱠᱚ ᱡᱩᱢᱤᱫ ᱨᱮ ᱛᱟᱦᱮᱱ ᱵᱚ ᱨᱤᱠᱟᱹᱭᱟ ᱛᱚᱵᱮ ᱮᱱᱟᱝ ᱵᱟᱧᱪᱟᱜ ᱨᱮᱭᱟᱜ ᱫᱤᱥᱟᱹ ᱵᱚᱱ ᱧᱟᱢᱟ ᱟᱨ ᱵᱟᱝᱠᱷᱟᱱ ᱫᱚ ᱟᱵᱚ ᱠᱟᱹᱴᱤᱡ ᱠᱟᱹᱴᱤᱡ ᱛᱮ ᱟᱵᱚᱣᱟᱜ ᱡᱚᱛᱚᱣᱟᱜ ᱵᱚᱱ ᱟᱫ ᱪᱟᱵᱟᱭᱟ ᱚᱞ ᱨᱚᱲ ᱫᱷᱚᱨᱚᱢ ᱚᱛ ᱦᱟᱥᱟ ᱟᱵᱟᱫᱤ ᱡᱚᱛᱚᱣᱟᱜ ᱛᱟᱵᱚᱱ ᱟᱫ ᱪᱟᱵᱟᱜᱼᱟ ᱟᱫᱚ ᱚᱱᱟᱛᱮ ᱥᱟᱱᱟᱢ ᱵᱚᱭᱦᱟ ᱢᱤᱥᱤ ᱠᱚ ᱵᱚᱭᱦᱟ ᱞᱮᱠᱟ ᱵᱚᱱ ᱛᱟᱦᱮᱱᱟ ᱢᱤᱫᱴᱟᱝ ᱥᱩᱛᱟᱹᱢ ᱨᱮ ᱜᱩᱛᱩ ᱟᱠᱟᱱ ᱢᱚᱞᱟ ᱞᱮᱠᱟ ᱵᱟᱵᱚᱱ ᱦᱤᱴᱟᱹᱝ ᱡᱷᱟᱲᱟᱝ ᱚᱜᱼᱟ ᱚᱱᱟ ᱛᱮᱠᱚ ᱢᱮᱱᱟ ᱜᱚᱲᱚ ᱜᱚᱯᱚᱲᱚᱢ ᱵᱟᱲᱟᱭ ᱠᱷᱟᱱ ᱛᱤᱥ ᱦᱚᱸ ᱵᱟᱢ ᱧᱩᱨᱩᱜ ᱜᱚᱲᱚ ᱜᱚᱯᱚᱲᱚ ᱵᱟᱢ ᱵᱟᱲᱟᱭ ᱠᱷᱟᱱ ᱟᱢ ᱴᱷᱮᱱ ᱫᱚ ᱚᱠᱚᱭ ᱥᱩᱨᱩᱜᱼᱟ ᱟᱢᱛᱮ ᱮᱢᱮᱢ ᱩᱨᱩᱢ ᱞᱮ ᱮᱱᱟᱝ ᱟᱢ ᱮᱴᱟᱜ ᱦᱚᱲ ᱠᱚ ᱩᱨᱩᱢ ᱢᱮᱭᱟ ᱪᱮᱫᱚᱜ ᱟᱵᱚᱱ ᱵᱟᱧᱪᱟᱜ ᱪᱮᱫᱚᱜ ᱟᱵᱚ ᱥᱟᱧᱪᱟᱣ ᱛᱚᱵᱮ ᱮᱱᱟᱝ ᱵᱚᱱ ᱧᱟᱢᱟ ᱢᱩᱪᱟᱹᱫ ᱨᱮ ᱟᱧᱪᱟᱣ ᱛᱚ ᱱᱚᱜᱼᱚᱭ ᱱᱚᱝᱠᱟᱱ ᱠᱟᱛᱷᱟ ᱛᱮᱦᱮᱧ ᱟᱵᱚ ᱟᱵᱚᱣᱟᱜ ᱴᱷᱤᱠᱟᱹᱱᱟ ᱵᱟᱝᱛᱮ ᱟᱨ ᱱᱚᱝᱠᱟ ᱟᱵᱚ ᱵᱚᱱ ᱚᱵᱚᱥᱛᱷᱟ ᱟᱠᱟᱱᱟ ᱛᱚ ᱛᱮᱦᱮᱧ ᱟᱵᱚ ᱵᱟᱧᱪᱟᱜ ᱵᱚᱱ ᱢᱮᱱᱠᱷᱟᱱ ᱡᱩᱢᱤᱫᱚᱜ ᱦᱩᱭ ᱟᱵᱚᱱᱟ ᱡᱩᱢᱤᱫ ᱚᱠᱟ ᱠᱷᱚᱱᱟᱜ ᱵᱚᱱ ᱪᱮᱫᱟ ᱧᱮᱞ ᱠᱤᱱᱟ ᱵᱚᱱ ᱵᱟᱨᱭᱟ ᱢᱩᱪ ᱩᱱᱠᱤᱱ ᱟᱹᱠᱤᱱ ᱡᱟᱦᱟᱸ ᱨᱮᱠᱤᱱ ᱧᱟᱯᱟᱢ ᱮᱱᱠᱷᱟᱱ ᱢᱚᱪᱟ ᱢᱟᱪᱟ ᱠᱤᱱ ᱵᱷᱤᱲᱟᱣ ᱜᱚᱫᱟ ᱩᱱᱠᱤᱱ ᱵᱷᱤᱛᱤᱨ ᱨᱮ ᱚᱠᱚᱭ ᱵᱮᱥᱟᱜ ᱮ ᱡᱚᱢ ᱟᱹᱜᱩ ᱟᱠᱟᱫᱼᱟ ᱚᱸᱰᱮ ᱜᱮ ᱟᱫᱚ ᱵᱟᱱᱟ ᱦᱚᱲ ᱠᱤᱱ ᱪᱟᱞᱟᱜᱼᱟ ᱚᱱᱠᱟ ᱚᱱᱠᱟᱛᱮ ᱟᱹᱰᱤᱜᱟᱱ ᱢᱩᱪ ᱠᱚ ᱡᱚᱲᱟᱣ ᱞᱮᱱᱠᱷᱟᱱ ᱢᱤᱫᱴᱟᱝ ᱟᱠᱚᱣᱟᱜ ᱡᱩᱢᱤᱫ ᱛᱟᱠᱚ ᱦᱩᱭᱮᱱᱟ ᱟᱫᱚ ᱟᱵᱚ ᱦᱚᱸ ᱚᱱᱠᱟ ᱜᱮ ᱚᱠᱟᱨᱮ ᱱᱟᱯᱟᱭ ᱠᱟᱛᱷᱟ ᱵᱚᱱ ᱟᱸᱡᱚᱢᱟ ᱟᱨ ᱱᱟᱯᱟᱭ ᱠᱟᱛᱷᱟ ᱠᱚ ᱞᱟᱹᱭᱮᱫᱼᱟ ᱱᱟᱯᱟᱭᱟᱜ ᱵᱚᱱ ᱪᱮᱫᱚᱜᱼᱟ ᱱᱟᱯᱟᱭᱟᱜ ᱵᱚᱱ ᱠᱟᱹᱢᱤᱭᱟ ᱚᱱᱠᱟᱱᱟᱜ ᱵᱚᱱ ᱯᱟᱸᱡᱟᱭᱟ ᱚᱱᱠᱟᱱ ᱦᱚᱲ ᱥᱟᱞᱟᱜ ᱵᱚᱱ ᱠᱷᱚᱡᱟᱜᱼᱟ ᱟᱨ ᱧᱮᱞᱮ ᱫᱩᱢᱩᱨ ᱞᱮᱠᱟ ᱵᱚᱱ ᱡᱩᱢᱤᱫᱚᱜᱼᱟ ᱧᱮᱞᱮ ᱫᱩᱢᱩᱨ ᱱᱚᱝᱠᱟ ᱠᱚ ᱡᱩᱢᱤᱫᱚᱜᱼᱟ ᱟᱹᱵᱤᱱ ᱡᱩᱫᱤ ᱵᱤᱱ ᱫᱟᱹᱨᱩᱲ ᱠᱚᱣᱟ ᱠᱷᱟᱵᱚᱲ ᱠᱚᱣᱟ ᱵᱤᱱ ᱟᱹᱵᱤᱱ ᱴᱷᱮᱱ ᱠᱚ ᱦᱤᱡᱩᱜᱼᱟ ᱡᱚᱛᱚ ᱮᱠᱷᱮᱱ ᱥᱮᱛᱟ ᱫᱚ ᱡᱟᱦᱟᱸ ᱛᱤᱱᱟᱹᱜ ᱠᱚ ᱡᱩᱢᱤᱫᱚᱜ ᱨᱮᱦᱚᱸ ᱡᱩᱫᱤᱵᱤᱱ ᱫᱟᱹᱨᱩᱲ ᱠᱚ ᱠᱷᱟᱱ ᱩᱱᱠᱩ ᱫᱚᱠᱚ ᱧᱤᱨᱟ ᱟᱨ ᱵᱟᱠᱷᱟᱱ ᱠᱚ ᱫᱟᱹᱲᱟ ᱟᱫᱚ ᱚᱱᱮ ᱚᱱᱠᱟ ᱞᱮᱠᱟᱜᱮ ᱟᱵᱚ ᱥᱮᱛᱟ ᱞᱮᱠᱟ ᱫᱚ ᱵᱟᱵᱚᱱ ᱡᱩᱢᱤᱫᱚᱜᱼᱟ ᱧᱮᱞᱮ ᱫᱩᱢᱩᱨ ᱞᱮᱠᱟ ᱵᱚᱱ ᱡᱩᱢᱤᱫᱚᱜᱼᱟ ᱡᱩᱢᱤᱫ ᱫᱚ ᱢᱩᱪ ᱴᱷᱮᱱ ᱠᱷᱚᱱᱟᱜ ᱵᱚᱱ ᱪᱮᱫᱚᱜᱼᱟ